ᱱᱚᱣᱟ ᱡᱟᱦᱟᱸ ᱥᱟᱸᱜᱷᱟᱨᱤᱭᱟᱹ ᱡᱟᱦᱟᱸ ᱠᱚ ᱴᱩᱨᱤᱥᱴ ᱠᱚ ᱫᱟᱬᱟᱱ ᱠᱟᱱᱟ ᱱᱩᱠᱩ ᱱᱚᱣᱟ ᱡᱟᱭᱜᱟ ᱡᱟᱦᱟᱸ ᱥᱩᱨ ᱥᱩᱯᱩᱨ ᱨᱮ ᱡᱟᱭᱜᱟ ᱢᱮᱱᱟᱜᱼᱟ ᱡᱟᱦᱟᱸ ᱵᱚᱱ ᱢᱮᱛᱟᱜ ᱠᱟᱱ ᱨᱟᱭᱨᱚᱝᱯᱩᱨ ᱮᱞᱟᱠᱟ ᱟᱹᱥᱩᱨ ᱜᱷᱟᱹᱴᱤ ᱱᱚᱰᱮ ᱫᱚ ᱟᱹᱰᱤ ᱵᱟᱹᱲᱛᱤ ᱫᱚ ᱠᱷᱚᱨᱚᱪ ᱫᱚ ᱵᱟᱝ ᱦᱩᱭᱩᱜᱼᱟ ᱠᱚᱢ ᱛᱮᱜᱮ ᱱᱚᱰᱮ ᱫᱚᱢ ᱧᱮᱞ ᱟᱹᱜᱩ ᱫᱟᱲᱮᱭᱟᱜᱼᱟ ᱜᱟᱹᱰᱤ ᱢᱚᱴᱚᱨ ᱪᱟᱞᱟᱜ ᱠᱟᱱᱟ ᱢᱚᱴᱚᱨ ᱥᱟᱭᱠᱮᱞ ᱦᱚᱸ ᱪᱟᱞᱟᱜᱼᱟ ᱱᱚᱰᱮ ᱦᱚᱨ ᱨᱟᱠᱟᱵᱽ ᱚᱱᱟ ᱧᱩᱛᱩᱢ ᱟᱹᱛᱩ ᱵᱟᱹᱧ ᱩᱭᱦᱟᱹᱨᱮᱜᱼᱟ ᱡᱟᱭ ᱦᱳᱠ ᱚᱸᱰᱮ ᱥᱩᱰᱚᱨ ᱥᱩᱰᱚᱨ ᱨᱮ ᱟᱬᱜᱚ ᱠᱟᱛᱮᱫ ᱪᱟᱞᱟᱣ ᱞᱮᱱᱠᱷᱟᱱ ᱟᱹᱰᱤ ᱥᱩᱨᱼᱟ ᱚᱸᱰᱮ ᱟᱹᱰᱤ ᱥᱩᱨ ᱜᱮᱭᱟ ᱠᱚᱢ ᱠᱷᱚᱨᱚᱪ ᱛᱮᱜᱮ ᱚᱱᱟ ᱡᱟᱭᱜᱟ ᱥᱮᱴᱮᱨ ᱠᱟᱛᱮᱫ ᱧᱮᱞ ᱫᱟᱲᱮᱭᱟᱜᱼᱟ ᱚᱱᱟ ᱟᱹᱥᱩᱨ ᱜᱷᱟᱹᱴᱤ ᱚᱸᱰᱮ ᱩᱱᱟᱹᱜ ᱪᱮᱦᱨᱟ ᱧᱮᱞ ᱡᱚᱝ ᱢᱮᱱᱟᱜᱼᱟ ᱱᱮᱛᱟᱨ ᱫᱤᱱ ᱫᱚ ᱥᱚᱠᱛᱚ ᱜᱟᱡᱟᱲᱚᱜᱼᱟ ᱮᱱᱠᱷᱟᱱ ᱧᱮᱞ ᱵᱮᱥ ᱵᱟᱭ ᱧᱮᱞᱚᱜᱚᱜᱼᱟ ᱚᱱᱟ ᱡᱟᱱᱩᱣᱟᱨᱤ ᱯᱚᱨᱮ ᱫᱚ ᱟᱹᱰᱤ ᱱᱟᱯᱟᱭ ᱧᱮᱞᱚᱜᱚᱜᱼᱟ ᱠᱚᱢ ᱠᱷᱚᱨᱚᱪ ᱛᱮ ᱟᱹᱰᱤ ᱵᱮᱥ ᱡᱟᱭᱜᱟᱢ ᱧᱮᱞᱟ ᱚᱱᱠᱟᱛᱮ ᱱᱚᱣᱟ ᱯᱟᱠᱲᱟ ᱚᱸᱰᱮ ᱦᱚᱸ ᱯᱟᱠᱲᱟ ᱰᱩᱝᱨᱤ ᱚᱸᱰᱮ ᱦᱚᱸ ᱟᱹᱰᱤ ᱵᱚᱸᱜᱟᱼᱵᱩᱨᱩ ᱟᱹᱰᱤ ᱥᱟᱹᱠᱷᱭᱟᱹᱛᱚᱜ ᱠᱟᱱᱟᱭ ᱚᱸᱰᱮ ᱦᱚᱸ ᱥᱟᱸᱜᱷᱟᱨᱤᱭᱟᱹ ᱠᱚᱣᱟᱜ ᱧᱮᱞ ᱞᱟᱹᱜᱤᱫ ᱟᱹᱰᱤ ᱯᱩᱭᱥᱟᱹ ᱵᱟᱭ ᱠᱷᱚᱨᱚᱪᱚᱜᱼᱟ ᱠᱚᱢ ᱯᱩᱭᱥᱟᱹ ᱛᱮᱜᱮ ᱚᱱᱟ ᱡᱟᱭᱜᱟ ᱦᱚᱢ ᱧᱮᱞ ᱟᱹᱜᱩ ᱫᱟᱲᱮᱭᱟᱜᱼᱟ ᱱᱚᱝᱠᱟᱱ ᱡᱟᱭᱜᱟ ᱫᱚ ᱧᱮᱞ ᱫᱚᱨᱠᱟᱨ ᱚᱱᱟ ᱥᱟᱶ ᱛᱮ ᱡᱟᱦᱟᱸ ᱚᱱᱟ ᱥᱟᱺᱜᱤᱧᱟᱜ ᱢᱟ ᱯᱟᱲᱟᱣ ᱮᱱᱟ ᱦᱟᱱᱮ ᱥᱤᱢᱲᱤᱯᱟᱲ ᱚᱸᱰᱮ ᱫᱚ ᱥᱟᱺᱜᱤᱧ ᱧᱚᱜᱚᱜᱼᱟ ᱠᱤᱪᱷᱩ ᱠᱷᱚᱨᱚᱪ ᱧᱚᱜᱚᱜᱼᱟ ᱛᱚᱵᱮ ᱱᱤᱭᱟᱹ ᱠᱚᱨᱮᱫᱚ ᱩᱱᱟᱹᱜ ᱠᱷᱚᱨᱚᱪ ᱵᱟᱝ ᱦᱩᱭᱩᱜᱼᱟ ᱠᱚᱢ ᱠᱷᱚᱨᱚᱪ ᱛᱮᱜᱮ ᱟᱢ ᱢᱚᱱᱮ ᱡᱤᱣᱤ ᱥᱟᱱᱛᱤᱜᱼᱟ ᱟᱨ ᱟᱹᱰᱤ ᱵᱮᱥ ᱮᱢ ᱵᱩᱡᱷᱟᱹᱣᱟ ᱢᱚᱱᱮ ᱡᱤᱣᱤ ᱦᱩᱞᱟᱹᱥ ᱩᱛᱟᱹᱨᱚᱜᱼᱟ ᱩᱱᱟᱹᱜ ᱵᱮᱥ ᱡᱟᱭᱜᱟ ᱵᱩᱡᱷᱟᱹᱜᱼᱟ ᱪᱟᱞᱟᱣ ᱠᱟᱛᱮᱫ